ᱦᱮᱸ ᱨᱟᱡᱽᱟᱹᱨᱤ ᱞᱮᱠᱟᱛᱮ ᱥᱟᱹᱨᱤᱜᱮ ᱟᱵᱚ ᱥᱚᱢᱟᱡᱽ ᱨᱮ ᱥᱮ ᱟᱵᱚ ᱨᱮᱱ ᱦᱚᱲ ᱠᱚ ᱟᱵᱚᱨᱮᱱ ᱦᱚᱲ ᱠᱚ ᱡᱟᱦᱟᱸ ᱨᱮᱠᱚ ᱵᱮᱵᱚᱦᱟᱨᱮᱫ ᱵᱚᱱᱟ ᱱᱚᱣᱟᱫᱚ ᱥᱟᱹᱨᱤᱱᱟᱜ ᱜᱮ ᱟᱹᱰᱤ ᱫᱩᱠᱷ ᱨᱮᱱᱟᱜ ᱠᱟᱛᱷᱟᱜᱮ ᱠᱟᱨᱚᱱ ᱟᱵᱚᱣᱟᱜ ᱥᱚᱢᱟᱡᱽ ᱨᱮ ᱚᱠᱟᱠᱚ ᱞᱟᱹᱠᱛᱤᱭᱟ ᱚᱠᱟᱠᱚ ᱫᱚᱨᱠᱟᱨᱚᱜ ᱠᱟᱱ ᱛᱟᱵᱳᱱᱟ ᱟᱵᱳᱣᱟᱜ ᱟᱹᱨᱤᱪᱟᱹᱞᱤᱨᱮ ᱚᱱᱟᱫᱚ ᱟᱵᱚᱣᱟᱜ ᱥᱟᱶᱛᱟ ᱨᱮ ᱟᱵᱚᱣᱟᱜ ᱟᱹᱨᱤᱪᱟᱹᱞᱤ ᱨᱮᱜᱮ ᱵᱮᱵᱚᱦᱟᱨᱚᱜ ᱜᱟᱱ ᱠᱚᱜ ᱜᱟᱱᱚᱜᱼᱟ ᱠᱤᱱᱛᱩ ᱚᱱᱟ ᱵᱟᱝ ᱠᱟᱛᱮᱫ ᱟᱵᱚ ᱫᱚ ᱨᱟᱡᱽᱱᱤᱛᱤ ᱞᱮᱠᱟᱛᱮ ᱚᱠᱚᱭᱮ ᱦᱚᱦᱚᱣᱟᱜ ᱢᱮᱭᱟ ᱛᱩᱢᱫᱟᱜ ᱴᱟᱢᱟᱠ ᱟᱛᱮᱫ ᱢᱟᱱᱮ ᱪᱟᱞᱟᱜ ᱢᱤᱴᱤᱝ ᱢᱤᱪᱷᱤᱞ ᱠᱚᱨᱮ ᱚᱱᱟᱫᱚ ᱮᱠᱟᱞ ᱛᱮᱜᱮ ᱵᱟᱝ ᱜᱟᱱᱚᱜᱼᱟ ᱟᱨ ᱟᱵᱚᱨᱮᱱ ᱱᱮᱛᱟ ᱠᱚ ᱮᱢᱮᱞᱮ ᱮᱢᱯᱤ ᱠᱚ ᱡᱟᱦᱟᱸᱭ ᱢᱮᱱᱟᱜ ᱠᱚᱛᱟᱵᱚᱱ ᱱᱚᱣᱟᱫᱚ ᱮᱠᱟᱞ ᱛᱮᱜᱮ ᱵᱟᱝ ᱵᱳᱜᱮ ᱠᱟᱱᱟ ᱵᱩᱜᱤᱭᱟ ᱪᱮᱫᱟᱜ ᱥᱮ ᱮᱴᱟᱜ ᱮᱴᱟᱜ ᱡᱟᱹᱛ ᱨᱮᱱ ᱜᱚᱜᱚ ᱦᱚᱲ ᱩᱱᱠᱩ ᱫᱚ ᱵᱟᱝ ᱠᱚ ᱤᱫᱤᱭᱮᱫ ᱠᱚᱣᱟ ᱥᱮ ᱵᱟᱠᱚ ᱮᱱᱮᱡ ᱦᱚᱪᱚᱭᱮᱫ ᱠᱤᱱᱛᱩ ᱟᱵᱚ ᱦᱚᱲᱫᱚ ᱟᱞᱜᱟ ᱛᱮᱠᱚ ᱞᱟᱹᱵᱤᱫ ᱜᱚᱫᱮᱜ ᱵᱚᱱᱟ ᱟᱵᱚ ᱪᱟᱞᱟᱜ ᱠᱟᱱᱟ ᱠᱟᱨᱚᱱ ᱟᱢᱨᱮᱱ ᱦᱚᱲᱮ ᱢᱮᱱᱫᱟ ᱥᱮ ᱛᱷᱚᱲᱟ ᱜᱟᱱ ᱯᱚᱭᱥᱟᱭ ᱪᱩᱯᱩᱫᱟᱜ ᱢᱮᱭᱟ ᱠᱤᱱᱛᱩ ᱟᱵᱚ ᱥᱚᱢᱟᱡᱽ ᱨᱮᱱᱟᱜ ᱪᱮᱫ ᱞᱮᱠᱟᱛᱮ ᱩᱱᱱᱚᱭᱚᱱᱚᱜᱼᱟ ᱩᱫᱽᱜᱟᱹᱜᱼᱟ ᱞᱟᱦᱟᱜᱼᱟ ᱚᱱᱟᱫᱚ ᱵᱟᱝᱠᱚ ᱱᱚᱡᱚᱨ ᱟᱛᱟᱵᱚᱱ ᱠᱟᱱᱟ ᱟᱫᱚ ᱱᱚᱣᱟ ᱞᱟᱹᱜᱤᱫ ᱟᱵᱚ ᱠᱮᱴᱮᱡᱚᱜ ᱦᱩᱭᱩᱜ ᱛᱟᱵᱚᱱᱟ ᱟᱵᱚ ᱱᱚᱣᱟ ᱠᱚ ᱡᱤᱱᱤᱥ ᱚᱱᱟᱠᱚ ᱡᱟᱭᱜᱟ ᱨᱮᱫᱚ ᱵᱟᱝᱵᱚᱱ ᱵᱮᱵᱚᱦᱟᱨᱟ ᱟᱨ ᱟᱵᱚ ᱜᱚᱜᱚ ᱦᱚᱲᱫᱚ ᱚᱱᱟᱠᱚ ᱡᱟᱭᱜᱟ ᱨᱮᱫᱚ ᱩᱱᱟᱹᱜ ᱜᱟᱱ ᱪᱟᱞᱟᱜ ᱫᱚ ᱵᱟᱝ ᱞᱟᱹᱠᱛᱤ ᱠᱟᱱᱟ ᱟᱨ ᱟᱵᱚ ᱠᱚᱨᱮᱱ ᱱᱮᱛᱟ ᱠᱚ ᱱᱚᱣᱟ ᱠᱚᱫᱚ ᱵᱟᱝᱠᱚ ᱴᱷᱤᱠ ᱮᱫᱟ ᱟᱵᱚᱣᱟᱜ ᱥᱚᱢᱟᱡᱽ ᱠᱚ ᱩᱱᱱᱚᱭᱚᱱᱚᱟ ᱥᱮᱠᱚ ᱞᱟᱦᱟᱭᱟ ᱚᱱᱟᱫᱚ ᱴᱷᱤᱠ ᱜᱮᱭᱟ ᱠᱤᱱᱛᱩ ᱱᱚᱜᱼᱚᱱᱟ ᱠᱚᱫᱚ ᱡᱮᱞᱮᱠᱟ ᱠᱚ ᱜᱚᱜᱚ ᱦᱚᱲ ᱠᱚ ᱢᱤᱴᱤᱝ ᱢᱤᱪᱷᱤᱞ ᱨᱮᱠᱚ ᱮᱱᱮᱡ ᱦᱚᱪᱚᱭᱮᱫ ᱵᱚᱱᱟ ᱱᱚᱣᱟ ᱠᱚᱫᱚ ᱮᱠᱫᱚᱢ ᱵᱟᱝ ᱴᱷᱤᱠᱟ ᱟᱵᱚᱣᱟᱜ ᱡᱟᱹᱛᱤᱭᱟᱨᱤ ᱡᱟᱹᱛᱤᱭᱟᱹᱨ ᱥᱟᱯᱟᱯ ᱚᱱᱟᱫᱚ ᱮᱠᱫᱚᱢ ᱚᱱᱟᱠᱚ ᱡᱟᱭᱜᱟ ᱨᱮᱫᱚ ᱤᱫᱤᱜᱮ ᱵᱟᱝ ᱜᱟᱱᱚᱜᱼᱟ